ᱦᱮᱞᱳ ᱦᱮᱸ ᱞᱟᱹᱭ ᱵᱤᱱ ᱦᱮᱞᱳ ᱦᱮᱞᱳ ᱦᱚᱸ ᱟᱡᱚᱢᱚᱜ ᱠᱟᱱ ᱜᱮᱭᱟ ᱟᱨ ᱪᱮᱫ ᱞᱮᱠᱟ ᱪᱮᱫ ᱞᱮᱠᱟ ᱦᱮᱱᱟᱜ ᱵᱤᱱᱟᱹ ᱚ ᱡᱟᱦᱟᱱᱟᱜ ᱦᱚᱲᱢᱚ ᱠᱚᱨᱮ ᱥᱩᱵᱤᱫᱷᱟ ᱚᱥᱩᱵᱤᱫᱷᱟ ᱦᱚᱸ ᱦᱚᱸ ᱟᱨ ᱡᱟᱦᱟᱸ ᱨᱟᱱ ᱞᱤᱧ ᱮᱢᱟᱜ ᱵᱤᱱ ᱛᱟᱦᱮᱱᱟ ᱚᱱᱟ ᱴᱷᱤᱠ ᱴᱷᱟᱠ ᱵᱤᱱ ᱡᱚᱢᱮᱫᱼᱟ ᱥᱮ ᱵᱟᱝᱼᱟ ᱦᱳᱭ ᱟᱨ ᱡᱚᱢ ᱵᱟᱲᱟ ᱠᱟᱛᱮᱫ ᱫᱚ ᱪᱮᱫ ᱞᱮᱠᱟ ᱵᱤᱱ ᱵᱩᱡᱷᱟᱹᱣᱮᱫᱼᱟ ᱦᱳᱭ ᱛᱚ ᱫᱟᱲᱮ ᱫᱷᱟᱨᱟ ᱫᱟᱲᱮ ᱫᱷᱟᱨᱟ ᱠᱮᱴᱮᱡ ᱫᱷᱟᱨᱟ ᱵᱩᱡᱷᱟᱹᱜ ᱠᱟᱱᱟ ᱥᱮ ᱵᱟᱝ ᱟᱨ ᱚᱱᱟ ᱡᱚᱢ ᱤᱫᱤᱵᱮᱱ ᱥᱮ ᱱᱟᱦᱟᱸᱜ ᱠᱚᱱᱴᱤᱱᱤᱭᱩ ᱫᱚᱦᱚ ᱠᱟᱜ ᱵᱤᱱ ᱟᱞᱚᱵᱤᱱ ᱪᱤᱱᱛᱟᱹᱭᱟ ᱚᱱᱟᱫᱚ ᱟᱹᱵᱤᱱ ᱡᱟᱦᱟᱱᱟᱜ ᱥᱩᱵᱤᱫᱷᱟ ᱚᱥᱩᱵᱤᱫᱷᱟ ᱟᱹᱞᱤᱧ ᱧᱮᱞ ᱵᱤᱱ ᱜᱮ ᱱᱟᱦᱟᱸᱜ ᱥᱚᱢᱚᱭ ᱠᱚ ᱧᱮᱞ ᱠᱟᱛᱮᱫ ᱞᱤᱧ ᱪᱟᱞᱟᱜ ᱠᱟᱱᱟ ᱨᱟᱱ ᱢᱟ ᱢᱮᱱᱟᱜ ᱜᱮᱛᱟᱵᱤᱱᱟ ᱥᱮ ᱦᱮᱸ ᱦᱮᱸ ᱵᱟᱨᱥᱤᱧ ᱞᱟᱹᱜᱤᱫ ᱟᱨ ᱡᱟᱦᱟᱱᱟᱜ ᱦᱚᱲᱢᱚ ᱨᱮ ᱚᱥᱩᱵᱤᱫᱷᱟ ᱢᱟᱱᱮ ᱠᱟᱹᱢᱤ ᱠᱚᱵᱤᱱ ᱫᱟᱲᱮᱭᱟᱜ ᱠᱟᱱᱟ ᱥᱮ ᱵᱟᱝ ᱠᱤᱪᱷᱩ ᱠᱚ ᱨᱮᱦᱚᱸ ᱛᱟᱲᱟᱢ ᱵᱟᱲᱟ ᱠᱚ ᱦᱳᱭ ᱛᱚ ᱛᱟᱲᱟᱢ ᱦᱚᱸ ᱛᱟᱲᱟᱢ ᱵᱟᱲᱟᱭ ᱵᱤᱱ ᱯᱷᱟᱰᱜᱟᱨ ᱫᱷᱟᱨᱟᱵᱤᱱ ᱛᱟᱦᱮᱱᱟᱵᱤᱱ ᱢᱟᱱᱮ ᱠᱮᱴᱮᱡᱚᱜᱼᱟ ᱵᱤᱱ ᱢᱟᱱᱮ ᱜᱤᱛᱤᱡ ᱠᱚᱜ ᱠᱷᱟᱜ ᱵᱤᱱ ᱢᱟᱱᱮ ᱵᱟᱵᱤᱱ ᱠᱮᱴᱮᱡᱚᱜᱼᱟ ᱩᱱᱟᱹᱜ ᱞᱚᱜᱚᱱ ᱫᱚ ᱚᱱᱟᱦᱚᱸ ᱜᱟᱱᱚᱜ ᱜᱮᱭᱟ ᱮᱠᱫᱚᱢ ᱜᱟᱱᱚᱜᱼᱟ ᱦᱚᱸ ᱦᱚᱸ ᱜᱟᱱᱚᱜ ᱜᱮᱭᱟ ᱟᱪᱪᱷᱟ ᱴᱷᱤᱠ ᱜᱮᱭᱟ ᱦᱟᱸᱜ ᱦᱮᱸᱥᱮ ᱥᱚᱢᱚᱭ ᱠᱚ ᱟᱹᱞᱤᱧ ᱧᱮᱞ ᱠᱟᱛᱮᱫ ᱞᱤᱧ ᱪᱟᱞᱟᱜᱼᱟ ᱦᱟᱸᱜ ᱦᱳᱭ ᱴᱷᱤᱠ ᱜᱮᱭᱟ ᱛᱚᱵᱮ ᱦᱮᱸ